ᱥᱟᱱᱛᱟᱞᱤ ᱯᱟᱹᱨᱥᱤ ᱢᱤᱫᱴᱟᱝ ᱫᱚ ᱢᱤᱫ ᱟᱹᱰᱤ ᱱᱟᱯᱟᱭ ᱯᱟᱹᱨᱥᱤ ᱠᱟᱱᱟ ᱪᱮᱫᱟᱜ ᱠᱤ ᱱᱚᱣᱟ ᱯᱟᱹᱨᱥᱤ ᱟᱵᱚᱣᱟᱜ ᱥᱟᱱᱛᱟᱞᱤ ᱯᱟᱹᱨᱥᱤ ᱨᱮᱱ ᱫᱚ ᱢᱤᱜᱴᱟᱝ ᱵᱤᱦᱟᱹᱼᱵᱟᱯᱞᱟ ᱟᱹᱰᱤ ᱨᱚᱢᱚᱡᱽᱛᱮ ᱦᱩᱭᱩᱜᱼᱟ ᱵᱚᱸᱜᱟ ᱵᱩᱨᱩ ᱦᱚᱸ ᱟᱹᱰᱤ ᱨᱚᱢᱚᱡᱽᱛᱮ ᱦᱩᱭᱩᱜᱼᱟ ᱡᱟᱦᱟᱸ ᱥᱚᱦᱨᱟᱭ ᱵᱟᱦᱟ ᱞᱮᱠᱟᱱ ᱯᱚᱨᱚᱵᱽ ᱢᱮᱱᱟᱜᱼᱟ ᱱᱩᱱᱟᱹᱜ ᱢᱟᱨᱟᱝᱼᱢᱟᱨᱟᱝ ᱯᱚᱨᱚᱵᱽ ᱡᱟᱦᱟᱸᱫᱚ ᱮᱴᱟᱜ ᱯᱟᱹᱨᱥᱤ ᱠᱚᱨᱮᱫᱚ ᱵᱟᱪᱩᱜᱼᱟ ᱟᱵᱚᱣᱟᱜ ᱥᱟᱱᱛᱟᱞᱤ ᱯᱟᱹᱨᱥᱤ ᱨᱮᱜᱮ ᱱᱚᱣᱟ ᱠᱚᱫᱚ ᱢᱮᱱᱟᱜᱼᱟ ᱚᱱᱟ ᱠᱷᱟᱹᱛᱤᱨᱜᱮ ᱤᱧ ᱟᱹᱰᱤ ᱨᱟᱹᱥᱠᱟᱹᱧ ᱵᱩᱡᱷᱟᱹᱣᱮᱫᱼᱟ ᱡᱮ ᱱᱚᱣᱟ ᱟᱵᱚᱣᱟᱜ ᱯᱟᱹᱨᱥᱤᱨᱮ ᱤᱧᱤᱧ ᱢᱤᱱᱟᱹᱧᱟ ᱱᱚᱣᱟ ᱟᱹᱰᱤ ᱨᱟᱹᱥᱠᱟᱹ ᱨᱮᱱᱟᱜ ᱠᱟᱛᱷᱟ ᱠᱟᱱᱟ ᱡᱮ ᱟᱵᱚᱣᱟᱜ ᱯᱟᱹᱨᱥᱤᱦᱚᱸ ᱩᱱᱟᱹᱜ ᱜᱮ ᱤᱭᱟᱹ ᱢᱮᱱᱟᱜᱼᱟ ᱡᱮ ᱮᱴᱟᱜ ᱯᱟᱹᱨᱥᱤᱠᱚ ᱡᱟᱦᱟᱸᱞᱮᱠᱟ ᱢᱮᱱᱟᱜᱼᱟ ᱥᱟᱱᱛᱟᱲ ᱯᱟᱹᱨᱥᱤ ᱟᱵᱚᱣᱟᱜ ᱱᱚᱝᱠᱟᱱ ᱯᱟᱹᱨᱥᱤ ᱠᱟᱱᱟ ᱡᱟᱦᱟᱸᱫᱚ ᱮᱴᱟᱜ ᱦᱚᱲ ᱠᱚᱫᱚ ᱵᱟᱠᱚ ᱵᱩᱡᱷᱟᱹᱣ ᱫᱟᱲᱮᱭᱟᱜᱼᱟ ᱚᱱᱟ ᱢᱮᱱᱛᱮ ᱟᱹᱰᱤ ᱨᱟᱹᱥᱠᱟᱹ ᱨᱮᱱᱟᱜ ᱠᱟᱛᱷᱟ ᱠᱟᱱᱟ ᱡᱮ ᱟᱵᱚᱜᱮ ᱡᱚᱛᱚᱣᱟᱜ ᱦᱚᱸ ᱵᱚᱱ ᱠᱚᱨᱟᱣ ᱫᱟᱲᱮᱭᱟᱜᱼᱟ ᱥᱟᱱᱛᱟᱞᱤ ᱯᱟᱹᱨᱥᱤ ᱨᱮᱭᱟᱜ ᱮᱴᱟᱜ ᱫᱚ ᱵᱟᱝᱟ ᱡᱮ ᱱᱚᱝᱠᱟᱱ ᱠᱟᱛᱷᱟ ᱠᱟᱱᱟ